ᱦᱮᱸ ᱡᱚᱦᱟᱨ ᱡᱚᱸᱦᱟᱨ ᱢᱟᱥᱮ ᱚᱠᱚᱭ ᱵᱤᱱ ᱞᱟᱹᱭᱮᱸᱫᱼᱟ ᱟᱪᱪᱷᱟ ᱟᱪᱪᱷᱟ ᱟᱪᱪᱷᱟ ᱢᱩᱨᱢᱩ ᱴᱷᱟᱹᱠᱩᱨ ᱢᱟᱥᱮ ᱚᱠᱟ ᱞᱮᱠᱟ ᱟᱹᱰᱤ ᱵᱤᱱ ᱩᱭᱦᱟᱹᱨ ᱠᱮᱫ ᱞᱤᱧ ᱫᱚ ᱦᱮᱸ ᱦᱮᱸ ᱟᱪᱪᱷᱟ ᱚᱠᱟ ᱞᱮᱠᱟᱱ ᱠᱮᱹᱥ ᱠᱟᱱᱟ ᱚ ᱟᱪᱪᱷᱟ ᱪᱮᱫ ᱪᱮᱫ ᱟᱪᱪᱷᱟ ᱜᱚᱝᱠᱮ ᱱᱚᱣᱟ ᱢᱟ ᱠᱮᱹᱥ ᱢᱟᱛᱚ ᱵᱤᱱ ᱟᱹᱰᱤ ᱢᱟᱨᱟᱝ ᱜᱮ ᱠᱮᱹᱥ ᱠᱟᱱ ᱜᱮᱭᱟ ᱦᱮᱸᱥᱮ ᱦᱮᱸ ᱟᱫᱚ ᱟᱵᱮᱱ ᱟᱞᱚᱵᱮᱱ ᱵᱷᱟᱵᱽᱱᱟᱜᱼᱟ ᱟᱞᱚᱵᱮᱱ ᱪᱤᱱᱛᱟᱹᱭᱟ ᱴᱷᱤᱠᱼᱟ ᱱᱚᱣᱟ ᱡᱟᱦᱟᱸ ᱠᱮᱹᱥ ᱠᱟᱱᱟ ᱛᱟᱹᱵᱤᱱ ᱱᱚᱣᱟ ᱢᱟ ᱡᱟᱸᱦᱟ ᱦᱚᱲ ᱢᱟ ᱵᱟᱵᱮᱱ ᱜᱚᱡ ᱠᱟᱫᱮᱭᱟ ᱛᱚ ᱠᱷᱟᱹᱞᱤ ᱚᱱᱟ ᱯᱟᱱᱱᱟ ᱤᱭᱟᱹ ᱨᱮ ᱟᱹᱵᱤᱱ ᱠᱚ ᱥᱟᱵ ᱠᱟᱫ ᱵᱮᱱᱟ ᱚᱱᱟ ᱠᱷᱟᱹᱛᱤᱨ ᱛᱮ ᱠᱮᱹᱥ ᱦᱩᱭ ᱠᱟᱱᱟ ᱦᱮᱸ ᱥᱮ ᱟᱹᱞᱤᱧ ᱡᱟᱦᱟᱸ ᱦᱚᱲ ᱪᱮᱛᱟᱱ ᱨᱮ ᱡᱟᱦᱟᱸ ᱢᱟᱰᱟᱨ ᱠᱮᱹᱥ ᱦᱮᱸ ᱥᱮ ᱨᱮᱹᱯ ᱠᱮᱹᱥ ᱱᱚᱝᱠᱟᱱᱟᱜ ᱠᱚ ᱟᱹᱞᱤᱧ ᱞᱤᱧ ᱧᱮᱞ ᱠᱟᱛᱮᱫ ᱞᱤᱧ ᱫᱟᱲᱮ ᱦᱚᱪᱚ ᱠᱟᱜ ᱠᱚᱣᱟ ᱦᱮᱸ ᱟᱫᱚ ᱟᱹᱵᱤᱱᱟᱜ ᱢᱟ ᱱᱚᱣᱟ ᱥᱟᱫᱷᱟᱨᱚᱱ ᱱᱚᱣᱟ ᱯᱟᱱᱱᱟ ᱨᱮᱵᱤᱱ ᱠᱚ ᱥᱟᱵ ᱠᱟᱛᱮᱫ ᱱᱚᱣᱟ ᱠᱚ ᱠᱮᱹᱥ ᱟᱠᱟᱫ ᱵᱤᱱᱟ ᱟᱫᱚ ᱠᱟᱹᱴᱤᱡ ᱱᱟᱥᱮᱱᱟᱜ ᱦᱟᱸᱜ ᱞᱤᱧ ᱢᱮᱱᱮᱫᱼᱟ ᱦᱮᱸ ᱟᱫᱚ ᱯᱩᱭᱥᱟᱹ ᱫᱚ ᱱᱟᱥᱮ ᱞᱟᱜᱟᱣ ᱧᱚᱜᱚᱜ ᱜᱮᱭᱟ ᱦᱮᱸ ᱯᱩᱭᱥᱟᱹ ᱵᱤᱱ ᱮᱢ ᱠᱮᱫ ᱠᱷᱟᱱ ᱜᱮ ᱱᱚᱣᱟᱫᱚ ᱪᱮᱫ ᱟᱨᱦᱚᱸ ᱢᱟᱨᱟᱝ ᱢᱟᱨᱟᱝ ᱠᱮᱹᱥ ᱞᱤᱧ ᱫᱟᱲᱮ ᱦᱚᱪᱚ ᱵᱤᱱᱟᱹ ᱦᱮᱸ ᱦᱮᱸ ᱟᱪᱪᱷᱟ ᱚᱱᱟᱫᱚ ᱟᱞᱚᱵᱤᱱ ᱪᱤᱱᱛᱟᱹᱭᱟᱥᱮ ᱟᱹᱵᱤᱱ ᱟᱥᱟ ᱵᱚᱞᱮ ᱟᱹᱞᱤᱧ ᱴᱷᱮᱱ ᱵᱤᱱ ᱦᱮᱡ ᱠᱟᱱᱟ ᱦᱮᱸ ᱥᱮ ᱟᱹᱵᱤᱱ ᱩᱭᱦᱟᱹᱨ ᱠᱟᱜ ᱵᱤᱱ ᱱᱤᱛᱚᱜ ᱫᱚ ᱡᱤᱛᱠᱟᱹᱨ ᱠᱟᱛᱮᱫ ᱜᱮᱵᱤᱱ ᱨᱩᱣᱟᱹᱲᱟ ᱦᱮᱸ ᱮᱠᱮᱱ ᱛᱤ ᱛᱮᱫᱚ ᱵᱟᱹᱵᱤᱱ ᱨᱩᱣᱟᱹᱲᱟ ᱦᱮᱸ ᱟᱹᱵᱤᱱ ᱵᱤᱱ ᱦᱮᱡ ᱠᱟᱱᱟ ᱢᱟᱱᱮ ᱟᱹᱵᱤᱱ ᱡᱟᱦᱟᱸ ᱟᱸᱥ ᱛᱟᱹᱵᱤᱱ ᱚᱱᱟᱫᱚ ᱟᱹᱞᱤᱧ ᱞᱤᱧ ᱯᱩᱨᱟᱹᱣᱟ ᱢᱮᱱᱠᱷᱟᱱ ᱟᱹᱞᱤᱧᱟᱜ ᱟᱸᱥ ᱦᱚᱸ ᱟᱹᱵᱤᱱ ᱯᱩᱨᱟᱹᱣ ᱦᱩᱭᱩᱜᱼᱟ ᱪᱮᱫ ᱞᱟᱹᱜᱤᱫ ᱡᱟᱦᱟᱸ ᱞᱟᱜᱟᱜ ᱠᱟᱱᱟ ᱚᱱᱟ ᱨᱮᱱᱟᱜ ᱯᱷᱤᱯᱴᱤ ᱯᱟᱨᱥᱮᱱᱴ ᱫᱚ ᱟᱹᱞᱤᱧ ᱢᱟᱲᱟᱝ ᱨᱮᱞᱤᱧ ᱦᱟᱛᱟᱣᱟ ᱚᱱᱟᱫᱚ ᱞᱟᱹᱭᱟᱜ ᱜᱮ ᱵᱮᱹᱥ ᱦᱮᱸ ᱤᱱᱟᱹ ᱠᱷᱟᱱ ᱟᱞᱚᱵᱤᱱ ᱪᱤᱱᱛᱟᱹᱭᱟ ᱟᱹᱵᱤᱱ ᱫᱚ ᱱᱤᱛᱚᱜ ᱛᱮᱦᱤᱧ ᱠᱷᱚᱱᱟᱜ ᱜᱮ ᱞᱮᱠᱟ ᱟᱹᱵᱤᱱ ᱫᱚ ᱫᱟᱬᱟᱱ ᱵᱤᱱ ᱴᱷᱤᱠᱟᱹᱭᱟᱵᱤᱱ ᱪᱮ ᱟᱹᱵᱤᱱ ᱵᱚᱨ ᱵᱚᱛᱚᱨ ᱟᱞᱚᱵᱤᱱ ᱵᱚᱨ ᱵᱚᱛᱚᱨᱚᱜᱼᱟ ᱟᱹᱞᱤᱧ ᱡᱚᱛᱚ ᱟᱹᱞᱤᱧᱟᱜ ᱡᱚᱛᱚᱞᱤᱧ ᱦᱮᱱᱰᱮᱞᱮᱫᱼᱟ ᱦᱟᱸᱜ ᱦᱮᱸ ᱟᱪᱪᱷᱟ ᱟᱹᱵᱤᱱ ᱱᱚᱰᱮ ᱤᱭᱟᱹ ᱜᱷᱟᱴᱥᱤᱞᱟᱹ ᱜᱷᱟᱴᱥᱤᱞᱟ ᱨᱮ ᱟᱹᱵᱤᱱ ᱧᱟᱯᱟᱢ ᱵᱤᱱ ᱴᱷᱤᱠᱼᱟ ᱦᱮᱸ ᱦᱳᱭ ᱦᱳᱭ ᱦᱮᱸ ᱟᱹᱞᱤᱧ ᱢᱤᱫᱴᱮᱱ ᱟᱹᱞᱤᱧ ᱜᱟᱛᱮ ᱠᱚᱲᱟ ᱥᱟᱶ ᱞᱤᱧ ᱦᱤᱡᱩᱜ ᱠᱟᱱᱟ ᱦᱟᱸᱜ ᱢᱤᱫᱴᱮᱱ ᱟᱹᱞᱤᱧ ᱢᱮᱱᱟᱭ ᱛᱟᱹᱞᱤᱧ ᱦᱮᱞᱯᱟᱨ ᱩᱱᱤ ᱥᱟᱶ ᱞᱤᱧ ᱦᱤᱡᱩᱜ ᱠᱟᱱᱟ ᱟᱹᱵᱤᱱ ᱱᱚᱰᱮ ᱧᱟᱯᱟᱢ ᱵᱤᱱ ᱟᱨ ᱚᱱᱟ ᱡᱟᱦᱟᱸ ᱞᱟᱜᱟᱜ ᱠᱟᱱᱟ ᱦᱟᱸᱜ ᱴᱟᱠᱟ ᱦᱮᱸ ᱥᱮ ᱚᱱᱟ ᱠᱚᱵᱤᱱ ᱟᱹᱜᱩ ᱛᱟᱨᱟᱭᱟ ᱚᱱᱟᱫᱚ ᱟᱞᱚᱵᱤᱱ ᱦᱤᱲᱤᱧᱟ ᱴᱷᱤᱠᱟ ᱦᱮᱸ ᱦᱮᱸ ᱵᱟᱥ ᱵᱟᱥ ᱵᱟᱥ ᱟᱞᱚᱵᱤᱱ ᱪᱤᱱᱛᱟᱹᱭᱟ ᱫᱟᱲᱮᱭᱱᱟᱵᱤᱱ ᱦᱮᱸ ᱠᱮᱹᱥ ᱫᱚᱵᱤᱱ ᱫᱟᱲᱮᱭᱮᱱᱟ ᱟᱹᱵᱤᱱ ᱱᱤᱛᱚᱜ ᱫᱚ ᱟᱞᱟᱝ ᱟᱜ ᱛᱤ ᱨᱮᱜᱮ ᱦᱮᱡ ᱮᱱᱟ ᱠᱮᱹᱥ ᱫᱚ ᱴᱷᱤᱠᱟ ᱴᱷᱤᱠ ᱜᱮᱭᱟ ᱢᱟ ᱡᱚᱸᱦᱟᱨ ᱡᱚᱸᱦᱟᱨ ᱡᱚᱸᱦᱟᱨ ᱛᱟᱦᱮᱱ ᱵᱤᱱ ᱴᱷᱤᱠᱟ ᱴᱷᱤᱠ ᱴᱷᱤᱠ ᱢᱟ ᱡᱚᱸᱦᱟᱨ